ᱟᱞᱮ ᱟᱹᱛᱩ ᱥᱩᱨ ᱨᱮ ᱢᱤᱫᱴᱟᱱ ᱵᱤᱨ ᱢᱮᱱᱟᱜᱼᱟ ᱪᱟᱢᱯᱟᱫᱟ ᱵᱤᱨ ᱜᱮᱞᱮ ᱢᱮᱛᱟᱜᱟᱜᱼᱟ ᱚᱸᱰᱮ ᱪᱮᱬᱮ ᱪᱤᱯᱨᱩᱫ ᱟᱹᱰᱤᱜᱟᱱ ᱟᱹᱰᱤ ᱯᱨᱚᱠᱟᱨ ᱢᱮᱱᱟᱜ ᱠᱚᱣᱟ ᱚᱸᱰᱮ ᱢᱮᱱᱟᱜ ᱠᱚᱣᱟ ᱢᱤᱴᱷᱩ ᱠᱚ ᱢᱤᱨᱩ ᱠᱚ ᱢᱤᱨᱩᱧ ᱢᱮᱱᱮᱫᱼᱟ ᱢᱤᱨᱩ ᱠᱚ ᱟᱨ ᱢᱟᱨᱟᱜ ᱠᱚ ᱠᱩᱦᱩ ᱠᱩᱭᱞᱤ ᱠᱚ ᱦᱩᱰᱤᱧ ᱦᱩᱰᱤᱧ ᱪᱮᱬᱮ ᱠᱚᱣᱟᱜ ᱧᱩᱛᱩᱢ ᱢᱟ ᱵᱟᱹᱞᱤᱧ ᱵᱟᱲᱟᱭᱟ ᱟᱹᱰᱤ ᱨᱚᱠᱚᱢ ᱪᱮᱬᱮ ᱢᱮᱱᱟᱜ ᱠᱚᱣᱟ ᱩᱱᱠᱩ ᱠᱷᱚᱭᱟᱜ ᱫᱚ ᱢᱤᱴᱷᱩ ᱠᱚ ᱢᱟᱨᱟᱜ ᱠᱚᱜᱮ ᱪᱮᱦᱨᱟ ᱢᱟᱹᱞᱤᱧ ᱧᱮᱞ ᱠᱚᱣᱟ ᱩᱱᱠᱩᱣᱟᱜ ᱡᱚᱢᱼᱧᱩ ᱴᱷᱤᱠ ᱴᱟᱭᱤᱢ ᱨᱮᱠᱚ ᱡᱚᱢᱼᱧᱩᱭ ᱛᱮ ᱩᱱᱠᱩ ᱵᱮᱥ ᱨᱮᱜᱮ ᱠᱚ ᱛᱟᱦᱮᱱᱟ ᱟᱨ ᱥᱤᱵᱤᱞ ᱜᱮᱠᱚ ᱨᱟᱜᱟ ᱮᱱᱛᱮᱫ ᱠᱩᱭᱞᱤᱭ ᱨᱟᱜᱟ ᱠᱩᱦᱩ ᱠᱩᱦᱩ ᱢᱤᱴᱷᱩᱭ ᱨᱟᱜᱟ ᱴᱮᱨᱮ ᱴᱮᱨᱮ ᱟᱨ ᱟᱨ ᱢᱟᱨᱟᱜ ᱫᱚ ᱮᱱᱮᱡ ᱥᱮᱨᱮᱧᱟᱭ ᱥᱚᱢᱚᱭ ᱨᱮ ᱠᱚᱸᱜ ᱠᱚ ᱰᱷᱮᱠᱟ ᱠᱚ ᱟᱹᱰᱤ ᱨᱚᱠᱚᱢ ᱵᱟᱹᱫᱽ ᱵᱟᱹᱭᱦᱟᱹᱲ ᱠᱚᱨᱮ ᱦᱚᱸᱠᱚ ᱟᱬᱜᱚᱱᱟ ᱩᱱᱠᱩ ᱦᱚᱸ ᱪᱮᱦᱨᱟ ᱜᱮᱠᱚ ᱧᱮᱞᱚᱜᱼᱟ ᱟᱨ ᱪᱮᱦᱨᱟ ᱜᱮᱞᱤᱧ ᱧᱮᱞ ᱠᱚᱣᱟ ᱮᱱᱛᱮᱫ